ᱡᱷᱟᱹᱞ ᱯᱟᱭᱨᱟᱜ ᱨᱮᱭᱟᱜ ᱫᱚ ᱱᱚᱣᱟ ᱠᱟᱱᱟ ᱫᱤᱱᱟᱹᱢ ᱜᱮ ᱯᱟᱭᱨᱟᱜ ᱢᱮ ᱫᱤᱱᱟᱹᱢ ᱜᱮ ᱜᱟᱛᱮ ᱥᱟᱶᱛᱮ ᱠᱚᱢᱯᱤᱴᱤᱥᱮᱱ ᱠᱚᱢᱯᱤᱴᱤᱥᱮᱱ ᱫᱤᱱᱟᱹᱢ ᱫᱤᱱᱟᱹᱢ ᱠᱚᱢᱯᱤᱴᱤᱥᱮᱱ ᱞᱮᱠᱷᱟᱱ ᱜᱮ ᱱᱚᱣᱟ ᱫᱚ ᱦᱮᱣᱟ ᱦᱩᱭᱩᱜ ᱠᱟᱱᱟ ᱟᱨ ᱫᱤᱱ ᱫᱤᱱᱛᱮ ᱫᱤᱱ ᱫᱤᱱᱛᱮ ᱟᱯᱱᱟᱨ ᱦᱚᱲᱢᱚ ᱨᱮᱱᱟᱜ ᱫᱚᱢ ᱦᱚᱸ ᱵᱮᱱᱟᱜ ᱠᱟᱱᱟ ᱥᱟᱦᱮᱸᱫ ᱰᱷᱮᱨ ᱜᱷᱟᱹᱲᱤᱡ ᱛᱟᱦᱮᱱᱟ ᱚᱱᱟ ᱞᱮᱠᱟᱛᱮ ᱰᱩᱵᱩᱡ ᱠᱟᱛᱮ ᱯᱟᱭᱨᱟᱜ ᱢᱮ ᱛᱷᱚᱲᱟ ᱛᱷᱚᱲᱟ ᱪᱮᱛᱟᱱ ᱛᱮᱦᱚᱸ ᱯᱟᱭᱨᱟᱜ ᱢᱮ ᱠᱚᱠᱷᱚᱱᱚ ᱫᱚ ᱡᱤᱭᱟᱹᱢ ᱠᱟᱛᱮᱦᱚᱸ ᱯᱟᱭᱨᱟᱜᱼᱢᱮ ᱚᱱᱠᱟ ᱯᱟᱭᱨᱟ ᱞᱮᱱᱠᱷᱟᱱ ᱛᱚ ᱡᱤᱭᱟᱹᱢ ᱠᱟᱛᱮᱫ ᱯᱟᱭᱨᱟ ᱞᱮᱱᱠᱷᱟᱱ ᱛᱷᱚᱲᱟ ᱟᱨᱟᱢ ᱧᱟᱢᱚᱜᱼᱟ ᱨᱤᱞᱟᱠᱥ ᱧᱟᱢᱚᱜᱼᱟ ᱟᱨ ᱚᱱᱟ ᱯᱚᱨᱮ ᱯᱷᱤᱨ ᱯᱟᱭᱨᱟᱜ ᱢᱮ ᱚᱱᱠᱟ ᱯᱟᱭᱨᱟ ᱯᱟᱭᱨᱟᱛᱮ ᱟᱵᱽᱵᱷᱟᱥ ᱵᱮᱱᱟᱜᱼᱟ ᱟᱨ ᱚᱱᱟ ᱯᱚᱨᱮᱼᱨᱮ ᱠᱚᱢᱯᱤᱴᱤᱥᱮᱱᱚᱜ ᱠᱟᱱᱟ ᱫᱚᱢ ᱛᱟᱦᱮᱱ ᱠᱟᱱᱟ ᱛᱚ ᱟᱢ ᱠᱚᱢᱯᱤᱴᱤᱥᱮᱱ ᱨᱮ ᱞᱟᱦᱟ ᱫᱟᱲᱮᱭᱟᱜᱼᱟᱢ